ᱤᱧᱟᱹᱜ ᱞᱟᱹᱠᱛᱤᱭᱟᱱ ᱜᱳᱴᱟᱵᱩᱴᱟᱹ ᱦᱟᱛᱟᱣ ᱦᱩᱭ ᱞᱮᱱ ᱛᱤᱧᱟᱹ ᱚᱱᱟᱨᱮ ᱢᱤᱫᱴᱟᱝ ᱱᱟᱜᱟᱢ ᱢᱮᱱᱟᱜᱼᱟ ᱡᱟᱦᱟᱸ ᱱᱟᱜᱟᱢ ᱫᱚ ᱮᱛᱚᱦᱚᱵ

ᱵᱟᱹᱦᱩ ᱡᱟᱶᱟᱭ ᱤᱫᱤ ᱠᱟᱛᱮᱜ ᱡᱟᱦᱟᱸ ᱟᱹᱛᱩ ᱨᱮ ᱡᱟᱶᱟᱭ ᱟᱹᱜᱩ ᱞᱮᱫᱮᱭᱟᱠᱚ ᱜᱷᱟᱹᱨᱫᱤ ᱡᱟᱶᱟᱭ ᱞᱮᱠᱟᱛᱮ ᱩᱱᱤ ᱟᱫᱷᱟ ᱵᱚᱭᱮᱥ ᱨᱮᱠᱚ ᱞᱟᱜᱟ ᱜᱤᱰᱤᱭᱮᱭᱟ ᱱᱚᱝᱠᱟᱱᱟᱜ ᱪᱟᱞᱟᱜ ᱠᱟᱱ ᱛᱟᱦᱮᱸᱫ ᱟᱨ ᱚᱱᱟ ᱤᱥᱩ ᱠᱮᱱᱫᱽᱨᱚ ᱠᱟᱛᱮᱜᱮ ᱟᱞᱮ ᱟᱹᱛᱩ ᱨᱮᱱ ᱯᱟᱞ ᱠᱷᱚᱱ ᱜᱟᱹᱭ ᱰᱟᱹᱝᱨᱤ ᱢᱤᱦᱩ ᱢᱮᱨᱚᱢ ᱡᱷᱚᱛᱚ ᱠᱚ ᱞᱟᱜᱟ ᱞᱮᱫ ᱠᱚᱣᱟ ᱚᱱᱟ ᱵᱤᱨᱩᱫᱽ ᱛᱮ ᱤᱧ ᱥᱟᱢᱟᱝ ᱨᱮ ᱛᱤᱸᱜᱩ ᱫᱟᱨᱟᱢᱤᱧ ᱛᱟᱦᱮᱸ ᱠᱟᱱᱟ ᱥᱟᱶᱛᱟ ᱟᱹᱨᱤ ᱞᱮᱠᱟᱛᱮ ᱩᱱᱠᱩ ᱡᱟᱦᱟᱸ ᱵᱟᱹᱲᱤᱡ ᱠᱟᱹᱭ ᱨᱮᱠᱚ ᱟᱬᱜᱳ ᱞᱮᱱᱟ ᱩᱱᱠᱩ ᱥᱟᱵ ᱠᱟᱛᱮᱜ ᱵᱟᱝ ᱫᱟᱞ ᱛᱚᱞ ᱠᱟᱛᱮᱜ ᱪᱮᱫᱟᱜ ᱱᱚᱝᱠᱟ ᱯᱮ ᱠᱟᱹᱢᱤ ᱠᱮᱫᱟ ᱱᱚᱣᱟ ᱫᱚ ᱵᱟᱹᱲᱤᱡ ᱠᱟᱹᱢᱤ ᱟᱵᱚ ᱨᱚᱯᱚᱲ ᱢᱤᱫᱚᱜ ᱟᱵᱚᱱ ᱱᱚᱝᱠᱟ ᱠᱟᱛᱮᱜ ᱞᱮ ᱜᱟᱞᱢᱟᱨᱟᱣ ᱜᱚᱴᱟ ᱞᱮᱱᱟ ᱫᱳᱥ ᱦᱚᱸᱠᱚ ᱥᱤᱠᱟᱹᱨ ᱞᱮᱱᱟ ᱠᱤᱱᱛᱩ ᱚᱱᱟ ᱥᱚᱢᱚᱭ ᱨᱮ ᱟᱵᱚᱣᱟᱜ ᱥᱟᱶᱛᱟ ᱦᱟᱞᱮ ᱰᱟᱞᱮ ᱚᱵᱚᱥᱛᱷᱟ ᱱᱟᱱᱟᱱ ᱨᱚᱠᱚᱢ ᱠᱞᱮᱢ ᱮᱢ ᱠᱟᱛᱮᱜ ᱥᱮ ᱫᱟᱭ ᱫᱳᱥ ᱪᱟᱯᱟᱣ ᱠᱟᱛᱮᱜ ᱤᱧ ᱡᱟᱛᱮ ᱠᱚ ᱦᱟᱞᱮ ᱰᱟᱞᱮᱧᱟ ᱥᱮ ᱤᱧ ᱪᱮᱛᱟᱱ ᱨᱮ ᱱᱟᱦᱟᱪᱟᱨ ᱦᱩᱭᱩᱜᱼᱟ ᱚᱱᱠᱟᱱᱟᱜ ᱚᱱᱠᱟᱱᱟᱜ ᱠᱟᱹᱢᱤ ᱠᱚ ᱛᱳᱸᱜᱮ ᱞᱮᱫᱼᱟ ᱟᱫᱚ ᱤᱧ ᱫᱚᱧ ᱠᱷᱚᱡᱚᱜ ᱠᱟᱱ ᱛᱟᱦᱮᱸᱫ ᱱᱚᱣᱟ ᱵᱩᱜᱤ ᱫᱚ ᱵᱩᱜᱤ ᱵᱟᱹᱲᱤᱡ ᱫᱚ ᱵᱟᱹᱲᱤᱡ ᱱᱚᱣᱟ ᱥᱚᱛ ᱥᱟᱦᱚᱥ ᱫᱚᱦᱚ ᱠᱟᱛᱮᱫ ᱟᱵᱚ ᱵᱤᱪᱟᱹᱨ ᱟᱪᱟᱨ ᱵᱚᱱ ᱪᱟᱞᱟᱣ ᱢᱟ ᱞᱟᱭᱼᱞᱟᱠᱪᱟᱨ ᱵᱚᱱ ᱫᱚᱦᱚᱭ ᱢᱟ ᱚᱱᱟ ᱠᱷᱟᱹᱛᱤᱨ ᱤᱧ ᱵᱤᱨᱩᱫᱽᱫᱷᱮ ᱤᱧᱠᱚ ᱵᱤᱪᱟᱹᱨᱤᱧᱟ ᱚᱱᱟ ᱨᱮᱱᱟᱜ ᱱᱟᱝ ᱡᱟᱦᱟᱸ ᱡᱟᱦᱟᱸ ᱯᱟᱨᱜᱟᱱᱟ ᱢᱚᱦᱚᱞ ᱥᱮ ᱩᱱ ᱥᱚᱢᱚᱭ ᱫᱚ ᱯᱟᱨᱜᱟᱱᱟ ᱢᱚᱦᱚᱞ ᱫᱚ ᱵᱟᱝ ᱛᱟᱦᱮᱸ ᱠᱟᱱᱟ ᱱᱟᱝ ᱵᱳᱨᱰ ᱥᱤᱥᱴᱮᱢ ᱛᱟᱦᱮᱸ ᱠᱟᱱᱟ ᱵᱳᱨᱰ ᱨᱮ ᱚᱠᱟ ᱞᱮᱠᱟ ᱟᱹᱯᱤᱞ ᱦᱩᱭᱩᱜᱼᱟ ᱤᱧ ᱰᱨᱟᱯᱷᱴᱤᱧ ᱵᱮᱱᱟᱣ ᱠᱟᱛᱮᱫ ᱤᱧ ᱵᱤᱨᱩᱫᱽᱫᱷᱚ ᱨᱮ ᱵᱤᱪᱟᱹᱨ ᱦᱚᱨ ᱨᱮᱱᱟᱜ ᱥᱟᱠᱟᱢ ᱤᱧ ᱛᱮᱭᱟᱨᱟᱜ ᱠᱚ ᱛᱟᱦᱮᱸᱫ ᱡᱟᱭ ᱦᱳᱠ ᱵᱤᱪᱟᱹᱨ ᱟᱠᱷᱲᱲᱟ ᱨᱮ ᱧᱮᱞ ᱦᱩᱭᱱᱟ ᱡᱟᱦᱟᱸᱭ ᱠᱟᱭᱫᱤ ᱠᱚ ᱱᱚᱣᱟ ᱵᱟᱹᱲᱤᱡ ᱠᱚ ᱠᱟᱹᱢᱤ ᱞᱮᱫᱟ ᱩᱱᱠᱩ ᱜᱮ ᱟᱵᱟᱨ ᱵᱤᱪᱟᱹᱨᱤᱭᱟᱹ ᱞᱮᱠᱟ ᱛᱟᱦᱮᱸ ᱠᱟᱛᱮᱜ ᱤᱧ ᱠᱚ ᱫᱳᱥ ᱠᱤᱫᱤᱧᱟ ᱫᱳᱥ ᱠᱟᱛᱮᱜ ᱱᱚᱝᱠᱟᱱᱟᱜ ᱦᱚᱸᱠᱚ ᱴᱷᱟᱲᱚ ᱜᱚᱴᱟ ᱞᱮᱫᱟ ᱱᱩᱭ ᱫᱚ ᱡᱟᱦᱟᱸ ᱞᱮᱠᱟ ᱛᱮᱵᱚᱱ ᱦᱟᱹᱯᱤᱫᱮᱭᱟ ᱥᱮᱵᱚᱱ ᱟᱫᱮᱭᱟ